ᱟᱥᱚᱞᱮ ᱱᱮᱛᱟᱨ ᱫᱚ ᱜᱤᱫᱽᱨᱟᱹ ᱫᱚ ᱥᱟᱨᱟᱫᱤᱱ ᱜᱮᱠᱚ ᱜᱟᱛᱮᱜ ᱠᱟᱱᱟ ᱛᱚ ᱜᱤᱫᱽᱨᱟᱹ ᱠᱚᱫᱚ ᱡᱚᱛᱚᱴᱟ ᱵᱚᱱ ᱫᱟᱲᱮᱭᱟᱜᱼᱟ ᱯᱷᱳᱱ ᱠᱷᱚᱱ ᱫᱚ ᱥᱟᱺᱜᱤᱧ ᱨᱮᱵᱚᱱ ᱫᱚᱦᱚ ᱠᱚᱣᱟ ᱟᱨ ᱯᱷᱳᱱ ᱠᱷᱚᱱ ᱥᱟᱺᱜᱤᱧ ᱨᱮᱢᱟᱵᱚᱱ ᱫᱚᱦᱚ ᱠᱚᱜᱮ ᱥᱟᱶᱛᱮ ᱵᱮᱥᱤᱨ ᱵᱷᱟᱜᱽ ᱴᱟᱭᱤᱢ ᱜᱮ ᱜᱤᱫᱽᱨᱟᱹ ᱫᱚ ᱥᱠᱩᱞ ᱨᱮ ᱫᱚᱦᱚ ᱠᱚ ᱦᱩᱭᱩᱜᱼᱟ ᱥᱮ ᱜᱤᱫᱽᱨᱟᱹ ᱯᱮᱪᱷᱚᱱ ᱨᱮ ᱢᱤᱼᱢᱤᱫᱴᱮᱱ ᱴᱤᱭᱩᱥᱚᱱ ᱴᱤᱪᱟᱨ ᱦᱚᱸ ᱮᱢᱦᱚᱸ ᱡᱚᱨᱩᱨᱤ ᱜᱮ ᱠᱟᱱᱟ ᱟᱨ ᱠᱷᱮᱞᱳᱰ ᱡᱩᱫᱤ ᱜᱤᱫᱽᱨᱟᱹ ᱠᱚ ᱠᱷᱚᱡᱚᱜ ᱠᱟᱱᱟ ᱮᱸᱰᱮᱠᱷᱟᱱ ᱫᱚ ᱯᱷᱤᱡᱤᱠᱮᱞ ᱡᱟᱦᱟᱸ ᱠᱷᱮᱹᱞ ᱠᱚ ᱦᱩᱭᱩᱜ ᱜᱮᱭᱟ ᱡᱮᱢᱚᱱ ᱯᱷᱩᱴᱵᱚᱞ ᱠᱨᱤᱠᱮᱹᱴ ᱴᱷᱤᱠᱜᱮᱭᱟ ᱟᱨᱚ ᱠᱟᱵᱟᱰᱤ ᱠᱷᱳᱠᱳ ᱟᱨᱠᱤ ᱡᱟᱦᱟᱸ ᱠᱚ ᱢᱟᱱᱮ ᱯᱷᱤᱡᱤᱠᱮᱞᱤ ᱜᱟᱛᱮ ᱦᱩᱭᱩᱜ ᱜᱮᱭᱟ ᱚᱱᱮ ᱚᱱᱠᱟᱱᱟᱜ ᱠᱷᱮᱹᱞ ᱜᱤᱫᱽᱨᱟᱹ ᱠᱚᱫᱚ ᱯᱷᱳᱠᱟᱥ ᱦᱚᱪᱚ ᱠᱚ ᱦᱩᱭᱩᱜᱼᱟ ᱡᱟᱛᱮ ᱯᱷᱳᱱ ᱠᱷᱚᱱ ᱠᱟᱹᱴᱤᱡ ᱥᱟᱺᱜᱤᱧ ᱥᱟᱺᱜᱤᱧ ᱠᱚ ᱛᱟᱦᱮᱸᱱ ᱢᱟ